ᱯᱳᱞᱴᱨᱤᱞᱮ ᱟᱹᱥᱩᱞᱮᱫ ᱠᱚᱣᱟ ᱠᱟᱹᱴᱤᱡ ᱠᱷᱚᱱᱟᱜ ᱜᱮ ᱠᱟᱹᱴᱤᱡ ᱠᱷᱚᱱᱟᱜ ᱜᱮᱞᱮ ᱟᱹᱥᱩᱞ ᱠᱚ ᱛᱟᱦᱮᱱᱟ ᱫᱟᱜᱼᱞᱮ ᱮᱢᱟ ᱠᱚᱣᱟ ᱜᱮᱸᱦᱩ ᱨᱮᱱᱟᱜ ᱫᱟᱱᱟᱞᱮ ᱮᱢᱟ ᱠᱚᱣᱟ ᱡᱚᱸᱰᱨᱟ ᱨᱮᱱᱟᱜ ᱫᱟᱱᱟ ᱵᱚᱲᱤ ᱵᱚᱲᱤ ᱠᱚᱞᱮ ᱮᱢᱟ ᱠᱚᱣᱟ ᱦᱟᱨᱮᱠ ᱪᱤᱡᱽ ᱨᱚᱠᱚᱢ ᱞᱮ ᱠᱷᱟᱣᱟᱣ ᱠᱚᱣᱟ ᱟᱨ ᱠᱷᱟᱣᱟᱣ ᱠᱟᱛᱮᱞᱮ ᱢᱮᱱᱟ ᱛᱷᱚᱲᱟ ᱥᱟᱵ ᱢᱟᱨᱟᱝ ᱠᱚᱣᱟᱵᱚᱱ ᱦᱟᱨᱟ ᱠᱚᱣᱟᱵᱚᱱ ᱟᱹᱠᱷᱨᱤᱧ ᱠᱚᱣᱟᱵᱚᱱ ᱚᱱᱟ ᱠᱷᱚᱱᱟᱜ ᱜᱮ ᱡᱮᱭᱥᱮ ᱥᱮ ᱟᱵᱚᱣᱟᱜ ᱫᱚ ᱠᱟᱹᱢᱤ ᱦᱚᱲ ᱦᱚᱸᱞᱮ ᱫᱚᱦᱚ ᱠᱟᱠᱚᱣᱟ ᱮᱠᱟᱭ ᱛᱮᱫᱚ ᱵᱟᱢ ᱫᱟᱲᱮᱭᱟᱜᱼᱟ ᱠᱟᱹᱢᱤ ᱫᱚ ᱥᱮ ᱥᱟᱸᱜᱮ ᱥᱤᱢ ᱠᱚ ᱛᱟᱦᱮᱱᱟ ᱛᱚ ᱦᱚᱲ ᱦᱚᱸ ᱡᱚᱨᱩᱨ ᱚᱱᱟᱛᱮ ᱦᱚᱲ ᱦᱚᱸᱞᱮ ᱫᱚᱦᱚ ᱠᱚᱣᱟ ᱩᱱᱠᱩ ᱦᱚᱸᱠᱚ ᱟᱹᱥᱩᱞᱚᱜᱼᱟ ᱟᱞᱮ ᱦᱚᱸᱞᱮ ᱟᱹᱥᱩᱞᱚᱜᱼᱟ ᱚᱱᱟᱛᱮᱜᱮ ᱚᱲᱟᱜ ᱫᱩᱣᱟᱹᱨ ᱟᱨ ᱜᱤᱫᱟᱹᱨ ᱠᱚᱦᱚᱸᱞᱮ ᱯᱟᱲᱦᱟᱣ ᱠᱚᱣᱟ ᱚᱱᱟᱛᱮᱜᱮ ᱟᱨ ᱞᱩᱜᱽᱲᱤᱡ ᱞᱟᱯᱳ ᱡᱮᱴᱟ ᱜᱮᱢ ᱤᱭᱟᱹᱭᱟ ᱚᱱᱟᱛᱮ ᱵᱤᱡᱽᱱᱮᱥ ᱡᱩᱫᱤ ᱰᱷᱮᱨᱚᱜ ᱛᱟᱢᱟ ᱟᱹᱠᱷᱨᱤᱧ ᱵᱟᱲᱟ ᱠᱟᱛᱮ ᱯᱚᱭᱥᱟ ᱦᱩᱭᱩᱜ ᱛᱟᱢᱟ ᱛᱚ ᱦᱚᱨᱚᱜ ᱵᱟᱸᱫᱮ ᱟᱯᱱᱟᱨ ᱠᱷᱩᱥᱤ ᱡᱟᱛᱨᱟ ᱜᱮᱢ ᱫᱟᱲᱮᱭᱟᱜᱼᱟ ᱚᱲᱟᱜ ᱫᱩᱣᱟᱹᱨ ᱦᱚᱸ ᱢᱟᱨᱟᱝ ᱢᱟᱨᱟᱝ ᱮᱢ ᱚᱲᱟᱜ ᱫᱩᱣᱟᱨᱟ ᱟᱨ ᱜᱤᱫᱽᱨᱟᱹ ᱠᱚᱦᱚᱸ ᱯᱟᱲᱦᱟᱣ ᱱᱮᱛᱟᱨ ᱫᱚ ᱱᱚᱠᱨᱤ ᱪᱟᱹᱠᱨᱤ ᱨᱮᱱᱟᱜ ᱫᱤᱱᱟᱹ ᱤᱭᱟᱹ ᱵᱟᱝ ᱱᱚᱠᱨᱤ ᱪᱟᱹᱠᱨᱤ ᱚᱱᱮ ᱛᱮᱫᱚ ᱵᱟᱝ ᱦᱩᱭ ᱦᱚᱫᱚᱜ ᱠᱟᱱᱟ ᱛᱚ ᱢᱮᱱᱫᱟᱞᱮ ᱚᱱᱟ ᱛᱮᱜᱮ ᱛᱷᱚᱲᱟ ᱵᱤᱡᱱᱮᱥ ᱵᱚᱱ ᱢᱟᱨᱟᱝᱼᱟ ᱟᱨᱵᱚᱱ ᱟᱹᱥᱩᱞᱚᱜᱼᱟ ᱟᱨ ᱟᱹᱥᱩᱞ ᱠᱟᱛᱮ